ᱦᱮᱸ ᱱᱚᱣᱟ ᱯᱟᱠᱩᱲ ᱡᱮᱞᱟ ᱨᱮ ᱢᱚᱦᱮᱥᱯᱩᱨ ᱯᱨᱚᱠᱷᱚᱸᱰ ᱨᱮ ᱪᱷᱟᱹᱯᱨᱤ ᱮᱱᱮᱡ ᱥᱮ ᱱᱚᱣᱟ ᱡᱟᱛᱨᱟ ᱯᱨᱳᱜᱨᱟᱢ ᱠᱚᱫᱚ ᱟᱹᱰᱤ ᱡᱟᱹᱥᱛᱤ ᱜᱮ ᱦᱩᱭᱩᱜᱼᱟ ᱥᱮ ᱟᱭᱢᱟ ᱞᱮᱠᱟᱱ ᱱᱚᱝᱠᱟ ᱵᱚᱞ ᱮᱱᱮᱡ

ᱢᱮᱞᱟ ᱴᱷᱮᱞᱟ ᱦᱚᱸ ᱟᱹᱰᱤ ᱡᱟᱹᱥᱛᱤ ᱜᱮ ᱦᱩᱭᱩᱜᱼᱟ ᱟᱨ ᱤᱧ ᱫᱚ ᱡᱟᱹᱥᱛᱤ ᱫᱚ ᱵᱚᱞ ᱮᱱᱮᱡ ᱨᱮ ᱚᱠᱟ ᱰᱟᱱᱥ ᱞᱟᱹᱜᱤᱫ ᱠᱚ ᱟᱹᱜᱩ ᱠᱚᱣᱟ ᱫᱚᱥ ᱵᱟᱨᱳᱴᱤ ᱠᱩᱲᱤ ᱠᱚᱲᱟ ᱩᱱᱠᱩ ᱫᱚ ᱚᱠᱟ ᱯᱮ ᱫᱤᱱ ᱨᱮᱭᱟᱜ ᱛᱟᱦᱮᱱ ᱚᱠᱟ ᱵᱟᱨ ᱫᱤᱱ ᱜᱟᱛᱮ ᱠᱟᱛᱮᱫ ᱥᱮ ᱫᱚᱥᱟᱨ ᱦᱤᱞᱳᱜ ᱯᱷᱟᱭᱱᱟᱞ ᱦᱤᱞᱳᱜ ᱫᱚ ᱫᱚᱥ ᱵᱟᱡᱮ ᱠᱷᱚᱱ ᱠᱚ ᱮᱱᱮᱡ ᱥᱮᱨᱮᱧ ᱠᱚ ᱮᱦᱚᱵᱟ ᱟᱨ ᱩᱱᱠᱩ ᱮᱱᱮᱡ ᱥᱮᱨᱮᱧ ᱮᱦᱚᱵ ᱠᱟᱛᱮᱫ ᱫᱚᱥ ᱠᱷᱚᱱ ᱱᱚᱛᱮ ᱟᱹᱭᱩᱵ ᱯᱟᱸᱪ ᱪᱷᱚ ᱦᱟᱹᱵᱤᱡ ᱠᱚ ᱮᱱᱮᱡ ᱥᱮᱨᱮᱧ ᱦᱚᱪᱚ ᱠᱚᱣᱟ ᱤᱧ ᱫᱚ ᱚᱱᱟᱴᱟᱜ ᱜᱮᱧ ᱠᱟᱡᱟᱠ ᱤᱧ ᱠᱩᱥᱤᱣᱟᱜᱼᱟ ᱟᱨ ᱧᱮᱞ ᱦᱚᱸ ᱟᱹᱰᱤ ᱜᱮᱧ ᱨᱟᱹᱥᱠᱟᱹᱧ ᱟᱹᱭᱠᱟᱹᱣᱟ ᱟᱨ ᱟᱨ ᱚᱠᱟ ᱚᱱᱟ ᱧᱤᱫᱟᱹ ᱦᱚᱸ ᱦᱩᱭᱩᱜ ᱠᱟᱱ ᱡᱟᱛᱛᱨᱟ ᱠᱚ ᱥᱮ ᱦᱟᱰᱮ ᱱᱷᱟᱰᱮ ᱚᱠᱟ ᱠᱚᱨᱮ ᱢᱮᱞᱟ ᱠᱚᱨᱮᱜ ᱤᱭᱟᱹ ᱠᱚᱨᱮᱜ ᱚᱱᱠᱟᱱᱟᱜ ᱫᱚ ᱠᱟᱡᱟᱠ ᱫᱚ ᱵᱟᱹᱧ ᱠᱩᱥᱤᱭᱟᱜᱼᱟ ᱪᱮᱫᱟᱜ ᱥᱮ ᱚᱱᱟ ᱫᱚ ᱢᱤᱫ ᱧᱤᱫᱟᱹ ᱨᱮᱭᱟᱜ ᱤᱭᱟᱹ ᱠᱟᱱᱟ ᱡᱮ ᱜᱤᱫᱽᱨᱟᱹ ᱯᱤᱫᱽᱨᱟᱹᱢ ᱪᱟᱞᱟᱣ ᱠᱚᱜᱼᱟ ᱛᱚᱢ ᱫᱟᱬᱟ ᱵᱟᱲᱟᱭᱟ ᱚᱸᱰᱮ ᱫᱚ ᱫᱟᱬᱟ ᱥᱩᱢᱩᱝ ᱜᱮ ᱢᱚᱡᱽ ᱫᱚ ᱵᱩᱡᱷᱟᱹᱜᱼᱟ ᱪᱟᱞᱟᱜ ᱡᱚᱠᱷᱚᱡᱢᱟ ᱟᱹᱰᱤ ᱨᱟᱹᱥᱠᱟᱹ ᱵᱩᱡᱟᱹᱜᱼᱟ ᱪᱟᱞᱟᱣ ᱥᱮᱴᱮᱨ ᱠᱟᱛᱮᱫ ᱫᱟᱬᱟᱵᱟᱲᱟ ᱠᱟᱛᱮᱫ ᱵᱟᱨ ᱯᱮ ᱫᱚᱢ ᱫᱟᱬᱟ ᱟᱹᱪᱩᱨ ᱠᱟᱛᱮᱫ ᱢᱮᱞᱟ ᱴᱟᱺᱰᱤ ᱨᱮ ᱥᱮ ᱚᱸᱰᱮ ᱫᱚ ᱦᱮᱡ ᱟᱠᱟᱱ ᱡᱟᱛᱛᱨᱟ ᱯᱟᱴᱤ ᱫᱚ ᱥᱟᱹᱭ ᱫᱚᱥ ᱮᱜᱟᱨᱳ ᱵᱟᱡᱮ ᱧᱤᱫᱟᱹ ᱠᱷᱚᱡ ᱠᱚ ᱮᱦᱚᱵᱟ ᱜᱤᱫᱽᱨᱟᱹ ᱱᱤᱭᱮᱢ ᱪᱟᱞᱟᱣ ᱠᱚᱡ ᱠᱷᱚᱡ ᱫᱚ ᱚᱠᱟ ᱴᱷᱮᱡ ᱥᱩᱠ ᱫᱚᱢ ᱟᱹᱭᱠᱟᱹᱣᱟ ᱚᱱᱟ ᱫᱚ ᱚᱠᱚᱭ ᱠᱚᱨᱮᱱ ᱜᱤᱫᱽᱨᱟᱹ ᱯᱤᱫᱽᱨᱟᱹ ᱥᱮ ᱮᱨᱟ ᱠᱚ ᱢᱮᱱᱟᱜ ᱠᱚᱣᱟ ᱚᱲᱟᱜ ᱦᱚᱲ ᱠᱚ ᱢᱮᱱᱟᱜ ᱠᱚᱣᱟ ᱩᱱᱠᱩ ᱠᱚ ᱞᱟᱹᱜᱤᱫ ᱫᱚ ᱟᱹᱰᱤ ᱜᱮ ᱵᱟᱝ ᱴᱷᱤᱠᱟ ᱪᱮᱫᱟᱜ ᱜᱤᱫᱽᱨᱟᱹ ᱦᱚᱸ ᱠᱚ ᱠᱚᱥᱴᱚᱜᱼᱟ ᱥᱮ ᱜᱚᱜᱚ ᱦᱚᱸᱭ ᱜᱤᱫᱽᱨᱟᱹ ᱟᱡ ᱜᱚᱜᱚ ᱦᱚᱸᱭ ᱠᱚᱥᱴᱚᱜ ᱟᱥᱮ ᱱᱤᱡᱮ ᱦᱚᱲ ᱦᱚᱢ ᱠᱚᱥᱴᱚᱜᱼᱟ ᱩᱱᱟᱹᱜ ᱵᱷᱤᱲ ᱨᱮ ᱟᱫ ᱞᱮᱱᱠᱷᱟᱱ ᱢᱮᱱᱞᱠᱷᱟᱱ ᱟᱹᱰᱤ ᱵᱷᱟᱵᱱᱟ ᱨᱮᱱᱟᱜ ᱠᱟᱛᱷᱟ ᱟᱨ ᱮᱱᱮᱡ ᱥᱮᱨᱮᱧ ᱫᱚ ᱱᱚᱝᱠᱟᱱᱟᱜ ᱠᱟᱱᱟ ᱪᱮ ᱚᱠᱚᱭ ᱠᱚᱫᱚ ᱚᱠᱚᱭ ᱫᱚ ᱰᱟᱺᱜᱩᱣᱟᱹ ᱠᱩᱲᱤᱼᱠᱚᱲᱟ ᱚᱱᱮ ᱚᱱᱠᱟᱱ ᱠᱚᱫᱚ ᱧᱮᱞ ᱨᱮ ᱦᱚᱸ ᱢᱚᱡᱽ ᱜᱮᱠᱚ ᱟᱹᱭᱠᱟᱹᱣᱟ ᱚᱱᱟᱛᱮ ᱤᱧ ᱫᱚ ᱡᱟᱹᱥᱛᱤ ᱢᱮᱞᱟ ᱴᱷᱮᱞᱟ ᱫᱚ ᱡᱟᱹᱥᱛᱤ ᱵᱟᱹᱧ ᱠᱩᱥᱤᱭᱟᱜᱼᱟ ᱟᱨ ᱡᱟᱹᱥᱛᱤ ᱫᱚ ᱵᱟᱹᱧ ᱪᱟᱞᱟᱣ ᱵᱟᱲᱟᱜᱼᱟ ᱟᱨ ᱪᱟᱞᱟᱣ ᱠᱟᱛᱮᱫ ᱦᱚᱸ ᱞᱟᱦᱟ ᱨᱮᱜᱮ ᱨᱩᱣᱟᱹᱲ ᱦᱤᱡᱩᱜᱼᱟ ᱪᱮᱫᱟᱜ ᱥᱮ ᱢᱮᱞᱟ ᱨᱮᱫᱚ ᱫᱟᱲᱟᱵᱟᱲᱟ ᱛᱤᱱᱟᱹᱢ ᱫᱟᱲᱟᱵᱟᱲᱟᱭᱟ ᱠᱷᱟᱹᱞᱤ ᱢᱮᱫ ᱠᱚᱥᱴᱚ ᱜᱮ ᱥᱮ ᱢᱮᱫ ᱨᱮ ᱵᱮᱸᱜᱮᱫ ᱵᱮᱸᱜᱮᱫᱛᱮ ᱞᱟᱜᱟ ᱜᱮ ᱟᱹᱭᱠᱟᱹᱜᱼᱟ ᱥᱮ ᱥᱤᱥᱤᱨ ᱨᱮ ᱛᱟᱦᱮᱸ ᱠᱟᱛᱮᱫ ᱢᱚᱡᱽ ᱫᱚ ᱵᱟᱝ ᱟᱹᱭᱠᱟᱹᱜᱼᱟ ᱡᱟᱛᱛᱨᱟ ᱧᱮᱞ ᱠᱟᱛᱮᱫ ᱦᱚᱸ ᱥᱩᱠ ᱵᱟᱝ ᱵᱩᱡᱷᱟᱹᱜᱼᱟ ᱚᱱᱟᱛᱮ ᱤᱧ ᱫᱚ ᱡᱟᱛᱛᱨᱟ ᱠᱚᱫᱚ ᱵᱟᱹᱧ ᱧᱮᱞ ᱵᱟᱲᱟ ᱠᱚᱣᱟ ᱡᱟᱛᱨᱟ ᱠᱚ ᱫᱚ ᱧᱮᱞ ᱡᱚᱝ ᱤᱧ ᱫᱚ ᱵᱟᱹᱧ ᱠᱩᱥᱤᱭᱟᱜᱼᱟ ᱤᱧ ᱫᱚ ᱞᱟᱦᱟ ᱨᱮ ᱫᱟᱬᱟᱵᱟᱲᱟ ᱦᱮᱡ ᱠᱟᱛᱮᱫ ᱨᱩᱣᱟᱹᱲ ᱦᱤᱡᱩᱜᱼᱟ ᱥᱮ ᱱᱚᱣᱟ ᱡᱟᱦᱟᱸ ᱨᱮᱜᱮ ᱢᱚᱡᱽ ᱢᱚᱡᱽ ᱚᱱᱠᱟᱱ ᱯᱨᱳᱜᱨᱟᱢ ᱠᱚ ᱦᱩᱭᱩᱜ ᱥᱮ ᱱᱚᱣᱟ ᱰᱤᱥᱮᱢᱵᱚᱨ ᱢᱟᱹᱦᱱᱟ ᱨᱮ ᱯᱩᱨᱟᱹ ᱯᱨᱚᱠᱷᱚᱸᱰ ᱨᱮ ᱟᱭᱢᱟ ᱡᱟᱭᱜᱟ ᱨᱮᱧ ᱪᱟᱞᱟᱣ ᱵᱟᱲᱟᱣ ᱠᱟᱱᱟ ᱱᱮᱛᱟᱨ ᱫᱚ ᱟᱹᱰᱤ ᱨᱟᱹᱥᱠᱟᱹ ᱜᱮᱧ ᱟᱹᱭᱠᱟᱹᱣᱟ ᱱᱚᱣᱟ ᱵᱚᱞ ᱮᱱᱮᱡ ᱠᱚᱫᱚ ᱢᱚᱡᱽ ᱜᱮᱧ ᱟᱹᱭᱠᱟᱹᱣᱟ ᱟᱨ ᱚᱠᱟ ᱢᱮᱞᱟ ᱴᱮᱞᱟ ᱢᱤᱫ ᱧᱤᱫᱟᱹ ᱦᱩᱭᱩᱜ ᱚᱱᱟ ᱫᱚ ᱮᱠᱟᱞ ᱜᱮ ᱤᱧ ᱫᱚ ᱵᱟᱹᱧ ᱠᱩᱥᱤᱣᱟᱜᱼᱟ ᱪᱮᱫᱟᱜ ᱥᱮ ᱫᱟᱠᱟᱢ ᱡᱚᱢ ᱠᱟᱜᱼᱟ ᱥᱮ ᱵᱟᱢ ᱡᱚᱢ ᱠᱟᱜᱼᱟ ᱯᱚᱭᱥᱟᱹ ᱴᱟᱠᱟ ᱢᱮᱱᱟᱜ ᱛᱟᱢᱟ ᱥᱮ ᱵᱟᱹᱱᱩᱜ ᱛᱟᱢᱟ ᱟᱢ ᱫᱚ ᱠᱟᱞᱟᱝ ᱥᱟᱞᱟᱝ ᱮᱢ ᱫᱟᱲᱟ ᱵᱟᱲᱟᱭ ᱠᱟᱱᱟ ᱚᱱᱟᱛᱮ ᱤᱧ ᱫᱚ ᱵᱟᱹᱧ ᱠᱩᱥᱤᱣᱟᱜᱼᱟ ᱚᱱᱟ ᱤᱭᱟᱹ ᱫᱚ ᱚᱱᱟᱛᱮᱧ ᱢᱮᱱ ᱠᱮᱜᱼᱟ ᱤᱧ ᱫᱚ ᱡᱟᱹᱥᱛᱤ ᱠᱮ ᱡᱟᱹᱥᱛᱤ ᱞᱟᱦᱟ ᱨᱮᱜᱮ ᱫᱟᱬᱟᱭ ᱛᱟᱵᱚᱱ ᱯᱮ ᱵᱚᱭᱦᱟ ᱠᱚ ᱫᱤᱫᱤ ᱠᱚ ᱥᱮ ᱫᱟᱫᱟ ᱠᱚ ᱵᱟᱵᱟ ᱠᱚ ᱦᱟᱲᱟᱢᱵᱟ ᱡᱚᱛᱚ ᱵᱟᱵᱟ ᱟᱫᱚ ᱚᱱᱟ ᱤᱭᱟᱹ ᱠᱟᱛᱮᱫ ᱜᱮ ᱟᱯᱮ ᱦᱟᱹᱡᱩᱜ ᱯᱮ ᱪᱮᱫᱟᱜ ᱥᱮ ᱚᱱᱟ ᱚᱸᱰᱮ ᱛᱟᱦᱮᱸ ᱠᱟᱛᱮᱫ ᱧᱟᱭᱜ ᱞᱟᱵᱽ ᱵᱟᱹᱱᱩᱜ ᱠᱟᱫᱟ ᱟᱨ ᱡᱟᱦᱟᱱ ᱤᱭᱟᱹ ᱵᱟᱹᱱᱩᱜᱼᱟ ᱚᱱᱟᱛᱮ ᱟᱯᱮ ᱫᱚ ᱞᱟᱦᱟᱨᱮ ᱦᱟᱹᱡᱩᱜ ᱜᱮ ᱢᱚᱡᱽ ᱪᱮᱫᱟᱜ ᱥᱮ ᱤᱧ ᱫᱚ ᱮᱠᱟᱞ ᱜᱮ ᱵᱟᱹᱧ ᱠᱩᱥᱤᱣᱟᱜᱼᱟ ᱪᱮᱫᱟᱜ ᱟᱨ ᱤᱧ ᱫᱚ ᱱᱚᱣᱟ ᱞᱟᱹᱜᱤᱫ ᱵᱟᱹᱧ ᱠᱩᱥᱤᱣᱟᱜᱼᱟ ᱤᱧ ᱫᱚ ᱫᱟᱬᱟᱵᱟᱲᱟ ᱫᱚ ᱢᱚᱡᱽ ᱵᱟᱹᱧ ᱟᱹᱭᱠᱟᱹᱣᱟ ᱡᱟᱜᱮ ᱡᱷᱤᱞᱟᱯᱤ ᱯᱤᱴᱷᱟᱹ ᱠᱤᱨᱤᱧ ᱠᱮᱫᱟ ᱟᱨᱮᱢ ᱨᱩᱣᱟᱹᱲ ᱦᱮᱡᱱᱟ ᱚᱱᱟᱜᱮ ᱢᱟᱨᱟᱝ ᱠᱟᱛᱷᱟ ᱠᱟᱱᱟ ᱚᱲᱟᱜ ᱨᱮᱱᱮᱢ ᱢᱮᱛᱟ ᱠᱚᱣᱟ ᱱᱚᱜᱼᱚᱸᱭ ᱪᱚ ᱜᱚ ᱠᱩᱞᱤ ᱢᱮᱭᱟ ᱠᱚ ᱩᱠᱩᱨ ᱵᱮᱴᱟ ᱪᱮᱫ ᱮᱢ ᱟᱹᱜᱩ ᱠᱮᱫᱟ ᱱᱚᱜᱼᱚᱸᱭ ᱜᱚ ᱢᱚᱦᱩᱞᱵᱚᱱᱟᱧ ᱪᱟᱞᱟᱣ ᱞᱮᱱᱟ ᱱᱚᱜᱼᱚᱸᱭ ᱢᱮᱞᱟ ᱴᱟᱺᱰᱤ ᱠᱷᱚᱡ ᱡᱤᱞᱟᱹᱯᱤᱧ ᱟᱹᱜᱩ ᱠᱟᱜᱼᱟ ᱦᱚᱜᱼᱚᱸᱭ ᱵᱟ ᱟᱢ ᱵᱟᱠᱷᱨᱟ ᱫᱚ ᱪᱟᱱᱟᱪᱩᱨ ᱤᱧ ᱟᱹᱜᱩ ᱠᱟᱜᱼᱟ ᱟᱫᱚ ᱚᱱᱟᱛᱮᱧ ᱢᱮᱱ ᱠᱮᱭᱟ ᱤᱧ ᱫᱚ ᱡᱟᱹᱥᱛᱤ ᱫᱚ ᱢᱮᱞᱟ ᱴᱷᱮᱞᱟ ᱡᱟᱛᱛᱨᱟ ᱮᱱᱮᱡ ᱠᱚᱫᱚ ᱵᱟᱹᱧ ᱠᱩᱥᱤᱣᱟᱜᱼᱟ ᱟᱨ ᱚᱱᱟᱛᱮ ᱤᱧ ᱫᱚ ᱮᱠᱟᱞ ᱛᱮᱜᱮ ᱵᱟᱹᱧ ᱠᱤᱥᱤᱣᱟᱜᱼᱟ ᱟᱨ ᱚᱱᱟ ᱛᱮᱜᱮ ᱤᱧ ᱫᱚ ᱡᱟᱛᱛᱨᱟ ᱫᱚ ᱪᱟᱞᱟᱣ ᱜᱮ ᱵᱟᱹᱧ ᱪᱟᱞᱟᱜᱼᱟ ᱟᱨ ᱤᱧ ᱫᱚ ᱫᱤᱱ ᱨᱮᱧ ᱪᱟᱞᱟᱜᱼᱟ ᱟᱹᱣᱨᱤ ᱟᱹᱭᱩᱵ ᱨᱮᱜᱮᱧ ᱨᱩᱣᱟᱹᱲ ᱦᱤᱡᱩᱜᱼᱟ